ᱪᱮᱭᱟᱨ ᱫᱚ ᱟᱹᱰᱤ ᱵᱷᱟᱜᱮ ᱡᱤᱱᱤᱥ ᱡᱚᱢ ᱠᱟᱛᱮᱫ ᱵᱤ ᱠᱟᱛᱮᱫ ᱦᱚᱸ ᱟᱫᱚ ᱫᱩᱲᱩᱵ ᱞᱮᱱᱠᱷᱟᱱ ᱟᱹᱰᱤ ᱟᱨᱟᱢᱜᱮ ᱵᱩᱡᱷᱟᱹᱜᱼᱟ ᱟᱨ ᱚᱛ ᱠᱚᱨᱮ ᱫᱚ ᱫᱩᱲᱩᱵ ᱞᱮᱱᱠᱷᱟᱱ ᱜᱚᱱᱴᱷᱮ ᱠᱚ ᱦᱟᱹᱥᱩᱣᱟ ᱰᱟᱸᱰᱟ ᱠᱚᱦᱚᱸ ᱟᱹᱰᱤ ᱜᱷᱟᱹᱲᱤᱡ ᱫᱩᱲᱩᱵ ᱞᱮᱱᱠᱷᱟᱱ ᱟᱫᱚ ᱚᱱᱟᱛᱮ ᱪᱮᱭᱟᱨ ᱫᱚ ᱟᱹᱰᱤ ᱵᱷᱟᱜᱮ ᱡᱤᱱᱤᱥ ᱜᱮ ᱫᱩᱲᱩᱵ ᱴᱮᱸᱰᱟᱨ ᱠᱟᱛᱮ ᱦᱚᱢ ᱫᱩᱲᱩᱵ ᱠᱚᱜᱼᱟ ᱟᱹᱰᱤ ᱱᱟᱯᱟᱭ ᱥᱟᱺᱦᱤᱡ ᱱᱮᱛᱟᱨ ᱢᱟ ᱯᱮᱲᱟ ᱠᱚᱦᱚᱸ ᱠᱚ ᱦᱮᱡ ᱞᱮᱱᱟᱠᱷᱟᱱ ᱪᱮᱭᱟᱨ ᱠᱚᱜᱮ ᱵᱚᱱ ᱵᱤᱞᱟᱠᱚ ᱠᱟᱱᱟ ᱩᱱᱠᱩ ᱦᱚᱸ ᱟᱹᱰᱤ ᱪᱮᱨᱦᱟ ᱠᱚ ᱵᱩᱡᱷᱟᱹᱣ ᱜᱚᱫᱟ ᱡᱚᱢ ᱵᱤ ᱠᱟᱛᱮᱫ